ᱫᱷᱚᱨᱚᱢ ᱢᱮᱱᱮᱛ ᱜᱮ ᱡᱟᱹᱱᱤᱡ ᱠᱷᱟᱱ ᱫᱷᱤ ᱥᱮ ᱫᱷᱮᱭᱟᱱ ᱫᱟᱲᱮ ᱛᱮ ᱢᱤᱫ ᱫᱷᱮᱭᱟᱱ ᱛᱮ ᱡᱟᱦᱟᱸᱢ ᱯᱟᱹᱛᱭᱟᱹᱣᱟᱜᱼᱟ ᱟᱨᱮᱢ ᱚᱱᱟ ᱪᱮᱛᱟᱱ ᱨᱮ ᱟᱢᱟᱜ ᱯᱟᱹᱛᱭᱟᱹᱣ ᱛᱟᱞᱟᱛᱮ ᱚᱱᱟᱢ ᱚᱱᱟ ᱤᱭᱟᱹ ᱥᱮᱨᱣᱟ ᱨᱮᱱᱟᱜ ᱮᱢ ᱠᱟᱹᱢᱤ ᱦᱚᱨᱟᱭᱟ ᱡᱟᱹᱱᱤᱡ ᱠᱷᱟᱱ ᱚᱱᱟᱜᱮ ᱫᱷᱚᱨᱚᱢ ᱫᱚ ᱫᱷᱚᱨᱚᱢ ᱨᱮᱭᱟᱜ ᱱᱤᱭᱟᱹᱜᱮ ᱡᱟᱦᱟᱸ ᱟᱢ ᱠᱷᱩᱥᱤ ᱛᱟᱞᱟᱛᱮ ᱟᱢᱟᱜ ᱱᱮᱢᱟᱪᱟᱨ ᱠᱟᱱ ᱟᱢᱟᱜ ᱵᱚᱸᱜᱟ ᱵᱳᱨᱳ ᱠᱟᱱ ᱟᱢᱟᱜ ᱥᱮᱨᱣᱟ ᱠᱟᱱ ᱥᱟᱱᱟᱢ ᱠᱤᱪᱷᱩ ᱮᱱᱮᱡ ᱥᱮᱨᱮᱧ ᱠᱟᱱ ᱡᱟᱦᱟᱸ ᱟᱢᱟᱜ ᱯᱟᱹᱛᱭᱟᱹᱣ ᱢᱚᱱᱮ ᱠᱟᱛᱮᱢ ᱟᱹᱭᱠᱟᱹᱣᱟ ᱚᱱᱟᱜᱮ ᱡᱟᱹᱱᱤᱡ ᱠᱷᱟᱱ ᱫᱷᱚᱨᱚᱢ ᱫᱚ ᱡᱟᱭᱦᱳᱠ ᱫᱷᱚᱨᱚᱢ ᱨᱮᱭᱟᱜ ᱠᱟᱛᱷᱟ ᱫᱚ ᱱᱤᱭᱟᱹ ᱜᱮᱧ ᱞᱟᱹᱭᱟ ᱡᱮ ᱢᱟᱹᱱᱢᱤᱭᱟᱜ ᱟᱥᱚᱞ ᱥᱮ ᱵᱟᱧᱪᱟᱣ ᱨᱮᱭᱟᱜ ᱢᱩᱞ ᱫᱷᱮᱭᱟᱱ ᱫᱟᱲᱮ ᱫᱚ ᱦᱩᱭᱩᱜ ᱠᱟᱱᱟ ᱠᱟᱹᱢᱤ ᱢᱮ ᱡᱚᱢ ᱢᱮ ᱟᱹᱥᱩᱞᱚᱜ ᱱᱚᱣᱟ ᱠᱟᱛᱮ ᱵᱟᱢ ᱠᱟᱹᱢᱤ ᱞᱮᱠᱷᱟᱡ ᱵᱟᱢ ᱟᱹᱥᱩᱞ ᱫᱟᱲᱮᱭᱟᱜᱼᱟ ᱟᱨ ᱢᱤᱫ ᱢᱚᱱᱮᱛᱮ ᱟᱢᱟᱜ ᱡᱟᱦᱟᱸ ᱪᱮᱛᱟᱱ ᱨᱮᱜᱮ ᱯᱟᱹᱛᱭᱟᱹᱣ ᱵᱟᱢ ᱫᱚᱦᱚ ᱞᱮᱠᱷᱟᱡ ᱟᱢ ᱚᱱᱟ ᱫᱷᱚᱨᱚᱢ ᱞᱮᱠᱟ ᱠᱟᱛᱮ ᱚᱱᱟ ᱵᱟᱝ ᱜᱟᱹᱦᱤᱨ ᱵᱟᱝ ᱯᱟᱹᱛᱭᱟᱹᱣ ᱠᱟᱛᱮ ᱚᱱᱟ ᱵᱟᱝ ᱥᱟᱹᱨᱤᱞᱚᱜ ᱛᱟᱢᱟ ᱚᱱᱟ ᱦᱚᱛᱮ ᱛᱮ ᱡᱟᱦᱟᱸ ᱢᱚᱱᱮ ᱦᱩᱭᱩᱜ ᱠᱟᱱ ᱱᱩᱠᱩ ᱜᱚ ᱠᱟᱱᱮ ᱵᱟ ᱠᱟᱱᱮ ᱱᱩᱠᱩ ᱜᱮ ᱡᱟᱦᱟᱸᱭ ᱠᱚ ᱡᱟᱱᱟᱢ ᱠᱟᱜ ᱵᱚᱱ ᱟᱨ ᱡᱟᱱᱟᱢ ᱥᱟᱶ ᱥᱟᱶᱛᱮ ᱡᱟᱦᱟᱸ ᱠᱚ ᱞᱟᱹᱭ ᱟᱵᱚᱱ ᱫᱚ ᱮᱲᱮ ᱠᱟᱛᱷᱟ ᱟᱞᱚᱢ ᱞᱟᱹᱭᱟ ᱠᱟᱹᱢᱤ ᱢᱮ ᱠᱟᱹᱢᱤ ᱠᱟᱛᱮ ᱫᱮᱱ ᱟᱹᱥᱩᱞᱚᱜᱼᱟ ᱵᱚᱱ ᱡᱚᱢᱟ ᱵᱚᱱ ᱧᱩᱭᱟᱵᱚᱱ ᱨᱟᱹᱥᱠᱟᱹ ᱨᱮᱵᱚᱱ ᱛᱟᱦᱮᱱᱟ ᱱᱚᱜᱼᱚᱭ ᱡᱮ ᱱᱚᱣᱟ ᱛᱟᱞᱟ ᱛᱮ ᱜᱚᱼᱵᱟᱵᱟ ᱡᱟᱦᱟᱸᱭ ᱠᱚ ᱪᱮᱫ ᱦᱚᱴᱚ ᱟᱵᱚᱱ ᱞᱟᱹᱭ ᱦᱚᱴᱚ ᱟᱵᱚᱱ ᱱᱚᱣᱟ ᱜᱮ ᱦᱩᱭᱩᱜ ᱠᱟᱱᱟ ᱟᱥᱚᱞ ᱢᱮᱱᱠᱷᱟᱱ ᱚᱱᱠᱟ ᱞᱮᱠᱟ ᱢᱟ ᱱᱚᱣᱟ ᱟᱵᱚ ᱥᱟᱱᱛᱟᱲ ᱥᱟᱶᱛᱟᱨᱮ ᱡᱟᱦᱟᱸᱭ ᱢᱟᱨᱟᱝ ᱵᱳᱨᱳ ᱵᱮᱲᱦᱟᱭ ᱛᱮ ᱡᱟᱦᱟᱸ ᱢᱮᱱᱟᱜ ᱵᱚᱱ ᱟᱵᱚ ᱯᱤᱞᱪᱩ ᱦᱟᱲᱟᱢ ᱵᱚᱝᱥᱚ ᱵᱤᱨᱟᱹᱫᱟᱹᱞᱤ ᱠᱚ ᱱᱩᱠᱩ ᱫᱚ ᱥᱟᱱᱟᱢ ᱜᱮ ᱢᱟᱨᱟᱝ ᱵᱳᱨᱳ ᱟᱹᱭᱩᱨ ᱥᱩᱛᱩᱜ ᱦᱚᱯᱚᱱ ᱠᱟᱱ ᱛᱮᱵᱚᱱ ᱟᱵᱚ ᱢᱤᱫᱴᱟᱝ ᱟᱵᱚ ᱫᱚ ᱥᱟᱱᱛᱟᱲ ᱥᱟᱶᱛᱟᱣᱟᱜ ᱡᱟᱦᱟᱸ ᱫᱷᱚᱨᱚᱢ ᱢᱮᱱᱟᱜᱼᱟ ᱚᱱᱟ ᱫᱚ ᱥᱟᱹᱨᱤ ᱫᱷᱚᱨᱚᱢ ᱟᱫᱚ ᱠᱷᱟᱱ ᱚᱱᱟ ᱫᱚ ᱵᱟᱫ ᱠᱟᱛᱮ ᱡᱟᱦᱟᱸ ᱫᱚ ᱜᱚᱼᱵᱟᱵᱟ ᱡᱟᱱᱟᱢ ᱛᱟᱞᱟᱛᱮ ᱱᱚᱣᱟ ᱢᱚᱧᱪᱚᱯᱩᱨᱤ ᱠᱟᱛᱮ ᱥᱤᱨᱡᱟᱹᱣ ᱠᱟᱢᱟᱠᱤᱱ ᱟᱨ ᱩᱱᱠᱤᱱ ᱚᱠᱟ ᱞᱮᱠᱟ ᱱᱚᱜᱼᱚᱭ ᱡᱮ ᱮᱲᱮ ᱠᱟᱛᱷᱟ ᱟᱞᱚᱢ ᱞᱟᱹᱭᱟ ᱠᱟᱹᱢᱤ ᱢᱮ ᱡᱚᱢ ᱢᱮ ᱧᱩᱭ ᱢᱮ ᱟᱨ ᱥᱟᱱᱟᱢ ᱦᱚᱲ ᱨᱟᱹᱥᱠᱟᱹ ᱨᱮ ᱫᱚᱦᱚ ᱠᱚᱢ ᱱᱚᱜᱼᱚᱭ ᱡᱮ ᱟᱥᱚᱞ ᱪᱮᱢᱮᱫ ᱠᱚᱹᱧ ᱞᱟᱹᱭ ᱦᱚᱴᱚ ᱠᱟᱜ ᱠᱟᱱ ᱥᱮᱬᱟ ᱦᱚᱴᱚ ᱠᱟᱜ ᱠᱟᱱ ᱤᱧᱟᱹᱜ ᱢᱮᱱᱫᱚ ᱱᱩᱠᱤᱱ ᱜᱮ ᱱᱚᱣᱟ ᱨᱮᱱ ᱢᱟᱬᱛᱮ ᱠᱟᱱᱟ ᱠᱤᱱ ᱮᱵᱚᱝ ᱚᱱᱟ ᱥᱟᱶ ᱥᱟᱶᱛᱮ ᱱᱩᱠᱩ ᱡᱟᱦᱟᱸᱭ ᱦᱟᱲᱟᱢᱵᱟ ᱛᱟᱠᱚ ᱠᱚ ᱛᱟᱦᱮᱱ ᱵᱩᱰᱤᱜᱚ ᱛᱟᱠᱚ ᱠᱚ ᱛᱟᱦᱮᱱ ᱱᱩᱠᱩ ᱡᱟᱦᱟᱸ ᱠᱚ ᱞᱟᱹᱭ ᱦᱚᱴᱚ ᱟᱠᱟᱜ ᱫᱚ ᱡᱮ ᱟᱢ ᱱᱚᱣᱟ ᱫᱷᱟᱹᱨᱛᱤ ᱨᱮ ᱥᱮ ᱢᱚᱧᱪᱚᱯᱩᱨᱤ ᱨᱮ ᱟᱢ ᱞᱟᱲᱟᱜ ᱢᱮ ᱛᱟᱦᱞᱮ ᱠᱷᱟᱱᱜᱮ ᱟᱢᱮᱢ ᱯᱟᱲᱟᱜᱼᱟ ᱪᱟᱦᱮ ᱟᱢᱮᱢ ᱪᱟᱥᱼᱵᱟᱥ ᱨᱮ ᱵᱟᱢ ᱞᱟᱲᱟᱣ ᱞᱮᱱᱠᱷᱟᱱ ᱪᱟᱥᱼᱵᱟᱥ ᱨᱮ ᱵᱟᱢ ᱟᱨᱡᱟᱣ ᱞᱮᱠᱷᱟᱡ ᱵᱟᱢ ᱵᱤᱨᱡᱟᱹᱣ ᱞᱮᱠᱷᱟᱡ ᱟᱢᱟᱜ ᱦᱳᱲᱳ ᱠᱟᱱ ᱦᱮᱲᱮ ᱠᱟᱱ ᱟᱱᱟᱡᱽ ᱠᱟᱱ ᱯᱟᱹᱛᱤ ᱠᱟᱱ ᱥᱮ ᱡᱟᱦᱟᱱᱟᱜ ᱜᱮ ᱫᱟᱨᱮ ᱠᱟᱱ ᱨᱚᱦᱚᱭ ᱛᱟᱞᱟᱛᱮ ᱡᱚ ᱵᱤᱞᱤ ᱵᱟᱝ ᱯᱟᱲᱟᱣ ᱟᱢᱟ ᱚᱱᱟᱛᱮ ᱚᱱᱟ ᱠᱟᱹᱢᱤ ᱛᱟᱞᱟᱛᱮ ᱟᱢᱟᱜ ᱚᱱᱟ ᱡᱟᱦᱟᱸ ᱢᱟᱹᱱᱢᱤᱭᱟᱜ ᱢᱤᱫᱴᱟᱱ ᱫᱷᱚᱨᱚᱢ ᱠᱟᱱ ᱡᱮ ᱫᱩᱲᱩᱵ ᱠᱟᱛᱮ ᱡᱚᱢ ᱫᱚ ᱵᱟᱝ ᱠᱟᱹᱢᱤ ᱛᱟᱞᱟᱛᱮ ᱟᱯᱟᱥᱩᱞᱚᱜ ᱦᱚᱨᱟᱜᱮ ᱫᱷᱚᱨᱚᱢ ᱨᱮᱭᱟᱜ ᱢᱤᱫᱴᱟᱝ ᱦᱚᱨ ᱠᱟᱱᱟ ᱥᱮ ᱦᱚᱨᱟ ᱠᱟᱱᱟ ᱚᱱᱟᱛᱮ ᱤᱧᱦᱚᱸ ᱱᱚᱣᱟ ᱵᱟᱲᱟᱭ ᱢᱮᱱᱟᱜ ᱟᱥᱮ ᱯᱟᱹᱛᱭᱟᱹᱣ ᱢᱮᱱᱟᱜᱼᱟ ᱠᱟᱹᱢᱤ ᱢᱮ ᱠᱟᱹᱢᱤ ᱛᱟᱞᱟᱛᱮ ᱟᱢᱟᱜ ᱡᱟᱦᱟᱸ ᱢᱤᱫ ᱢᱚᱱᱮᱛᱟ ᱯᱟᱹᱛᱭᱟᱹᱣ ᱛᱟᱞᱟᱛᱮ ᱡᱟᱦᱟᱸ ᱠᱟᱹᱢᱤ ᱥᱟᱹᱨᱤᱞᱚᱜᱼᱟ ᱚᱱᱟᱜᱮ ᱟᱢ ᱞᱟᱦᱟᱱᱛᱤ ᱰᱟᱦᱟᱨ ᱨᱮ ᱞᱟᱦᱟ ᱫᱟᱲᱮᱭᱟᱢᱟ ᱱᱚᱣᱟᱜᱮ ᱤᱧ ᱫᱚ ᱚᱱᱟ ᱤᱫᱤ ᱠᱟᱛᱮ ᱱᱚᱣᱟ ᱯᱟᱹᱛᱭᱟᱹᱣ ᱟᱨ ᱫᱤᱞ ᱵᱷᱚᱨᱥᱟᱧ ᱢᱮᱱ ᱢᱮᱛᱟᱜᱼᱟ